ᱦᱮᱸ ᱟᱞᱮ ᱱᱚᱣᱟ ᱴᱚᱴᱷᱟ ᱨᱮ ᱢᱤᱫ ᱱᱚᱝᱠᱟᱱ ᱦᱚᱲ ᱟᱨ ᱯᱩᱞᱭᱟᱹ ᱠᱷᱟᱹᱛᱤᱨ ᱱᱚᱝᱠᱟᱱ ᱞᱟᱹᱲᱦᱟᱹᱭ ᱦᱩᱸ ᱦᱩᱭ ᱟᱠᱟᱱᱟ ᱠᱤᱪᱷᱩ ᱢᱟᱱᱮ ᱠᱤᱪᱷᱩ ᱵᱚᱪᱷᱚᱨ ᱞᱟᱦᱟ ᱨᱮᱜᱮ ᱱᱚᱣᱟ ᱫᱚ ᱟᱞᱮ ᱢᱟᱹᱞᱤᱵᱟᱹᱲᱤ ᱟᱞᱮ ᱡᱷᱤᱱᱩᱠᱯᱩᱨ ᱟᱹᱛᱩ ᱠᱷᱚᱱ ᱯᱩᱨᱩᱵ ᱥᱮᱫ ᱢᱟᱹᱞᱤᱵᱟᱹᱲᱤ ᱟᱹᱛᱩ ᱠᱚ ᱢᱮᱛᱟᱜᱼᱟ ᱚᱱᱟ ᱟᱹᱛᱩ ᱨᱮᱱ ᱠᱤᱪᱷᱩ ᱥᱚᱝᱠᱷᱚᱠ ᱦᱚᱲ ᱥᱟᱱᱛᱟᱲ ᱢᱮᱱᱟᱜ ᱠᱚᱱᱟ ᱟᱨ ᱠᱤᱪᱷᱩ ᱥᱚᱝᱠᱷᱚᱠ ᱯᱩᱞᱤᱭᱟᱹ ᱛᱚ ᱩᱝᱠᱩ ᱵᱷᱤᱛᱨᱤ ᱨᱮ ᱢᱤᱫᱴᱮᱱ ᱯᱷᱩᱴᱵᱚᱞ ᱢᱚᱭᱫᱟᱱ ᱠᱷᱟᱹᱛᱤᱨ ᱛᱮ ᱚᱱᱟ ᱢᱚᱭᱫᱟᱱ ᱠᱷᱟᱹᱛᱤᱨ ᱛᱮ ᱩᱝᱠᱩ ᱠᱚ ᱞᱟᱹᱲᱦᱟᱹᱭ ᱞᱮᱱᱟ ᱚᱠᱟ ᱫᱚ ᱚᱱᱟ

ᱯᱩᱞᱤᱭᱟᱹ ᱧᱟᱢ ᱠᱷᱟᱹᱛᱤᱨ ᱚᱱᱟ ᱡᱟᱭᱜᱟ ᱨᱮ ᱚᱱᱟ ᱡᱟᱭᱜᱟ ᱨᱮᱠᱚ ᱟᱠᱚ ᱟᱠᱚ ᱦᱟᱛᱟᱣ ᱞᱟᱹᱜᱤᱫ ᱚᱱᱟ ᱞᱟᱹᱲᱦᱟᱹᱭ ᱠᱚ ᱮᱦᱚᱵ ᱠᱮᱫᱟ ᱛᱚ ᱚᱝᱠᱟ ᱠᱷᱟᱹᱛᱤᱨ ᱛᱮ ᱚᱱᱟ ᱫᱚ ᱟᱹᱰᱤ ᱢᱟᱨᱟᱝ ᱞᱟᱹᱲᱦᱟᱹᱭ ᱜᱮ ᱦᱩᱭ ᱟᱠᱟᱱᱟ ᱛᱚ ᱚᱱᱟ ᱞᱟᱹᱲᱦᱟᱹᱭ ᱨᱮ ᱟᱹᱰᱤ ᱰᱷᱮᱨ ᱠᱷᱩᱛᱤ ᱦᱩᱭᱟᱠᱟᱱᱟ ᱡᱮᱢᱚᱱ ᱢᱤᱫ ᱫᱚ ᱪᱮᱫᱞᱮᱠᱟᱛᱮ ᱚᱱᱟ ᱫᱚ ᱦᱩᱭ ᱞᱮᱱᱟ ᱯᱨᱚᱛᱷᱚᱢ ᱫᱚ ᱢᱤᱫᱴᱮᱱ ᱢᱟᱨᱟᱝ ᱧᱩᱛᱩᱢᱟᱱ ᱢᱤᱫᱴᱮᱱ ᱢᱟᱱᱚᱛᱟᱱ ᱦᱚᱲᱮ ᱛᱟᱦᱮᱸᱠᱟᱱᱟ ᱛᱚ ᱩᱱᱤ ᱫᱚ ᱢᱤᱫ ᱫᱤᱱ ᱪᱟ ᱧᱩᱭ ᱪᱟᱞᱟᱣᱟᱠᱟᱱ ᱛᱟᱦᱮᱱᱟ ᱦᱟᱴ ᱛᱮ ᱛᱚ ᱩᱝᱠᱩ ᱯᱩᱞᱭᱟᱹ ᱩᱱᱤ ᱢᱟᱨᱟᱝ ᱧᱩᱛᱩᱢᱟᱱ ᱦᱚᱲ ᱫᱚ ᱵᱷᱟᱹᱜᱤ ᱚᱱᱟ ᱠᱚ ᱡᱟᱭᱜᱟ ᱱᱤᱭᱮ ᱛᱮᱭ ᱵᱟᱲᱟᱭ ᱠᱟᱱ ᱛᱟᱦᱮᱱ ᱛᱮ ᱩᱝᱠᱩ ᱯᱩᱞᱤᱭᱟᱹ ᱫᱚ ᱩᱝᱠᱩ ᱠᱚ ᱥᱟᱵ ᱠᱮᱫᱮᱭᱟ ᱟᱨᱠᱚ ᱜᱚᱡ ᱠᱮᱫᱮᱭᱟ ᱛᱚ ᱚᱱᱟ ᱵᱟᱰᱟᱭ ᱥᱟᱶᱼᱥᱟᱶᱛᱮ ᱟᱨᱠᱚ ᱦᱟᱡᱚᱛ ᱠᱮᱫᱮᱭᱟ ᱵᱟᱠᱚ ᱛᱚᱯᱟ ᱠᱮᱫᱮᱭᱟᱠᱚ ᱯᱩᱞᱭᱟᱹ ᱛᱚ ᱚᱱᱟ ᱠᱷᱟᱹᱛᱤᱨ ᱛᱮ ᱦᱚᱲ ᱠᱚ ᱨᱟᱸᱜᱟᱣᱱᱟ ᱡᱮ ᱱᱩᱭ ᱚᱠᱟᱭᱮᱱ ᱛᱟᱵᱚᱱᱟᱭ ᱦᱚᱲ ᱵᱟᱠᱚ ᱧᱟᱢᱮ ᱠᱟᱱᱟ ᱛᱚᱠᱷᱚᱱ ᱜᱮ ᱩᱱᱠᱩ ᱪᱟᱞᱟᱣ ᱱᱟᱠᱚ ᱟᱨ ᱩᱱᱤ ᱢᱤᱫᱴᱮᱱ ᱢᱮᱢᱵᱟᱨ ᱛᱟᱦᱮᱸᱠᱟᱱ ᱛᱟᱠᱚᱣᱟᱭ ᱯᱩᱞᱭᱟᱹᱢᱮᱢᱵᱟᱨ ᱛᱚ ᱩᱱᱤ ᱦᱚᱸ ᱵᱷᱟᱜᱮ ᱱᱚᱣᱟ ᱢᱟᱴᱷ ᱠᱷᱟᱹᱛᱤᱨ ᱛᱮᱫᱚ ᱵᱷᱟᱜᱮᱭ ᱞᱟᱹᱲᱦᱟᱹᱭ ᱥᱤᱡᱤᱱ ᱨᱮᱱ ᱠᱟᱱ ᱜᱮᱭᱟᱭ ᱛᱚ ᱩᱱᱤ ᱦᱚᱸᱠᱚ ᱦᱚᱲ ᱫᱚᱠᱚ ᱥᱟᱵ ᱟᱹᱜᱩ ᱠᱮᱫᱮᱭᱟ ᱟᱨᱠᱚ ᱥᱟᱢᱟᱜ ᱜᱚᱡ ᱠᱮᱫᱮᱭᱟ ᱚᱝᱠᱟ ᱠᱷᱟᱹᱛᱤᱨ ᱛᱮ ᱱᱚᱣᱟ ᱱᱚᱣᱟ ᱞᱟᱹᱲᱦᱟᱹᱭ ᱫᱚ ᱟᱹᱰᱤ ᱵᱤᱨᱟᱴ ᱟᱠᱟᱨ ᱨᱮ ᱥᱟᱵ ᱞᱮᱫᱟ ᱟᱨ ᱚᱝᱠᱟ ᱞᱮᱠᱟᱛᱮ ᱚᱱᱟᱨᱮ ᱟᱰᱮᱯᱟᱥᱮ ᱨᱮᱱ ᱦᱚᱲ ᱠᱚᱦᱚᱸ ᱠᱚ ᱡᱟᱣᱨᱟ ᱞᱮᱱᱟ ᱛᱟᱯᱚᱨ ᱜᱚᱲᱚ ᱠᱚᱦᱚᱸᱠᱚ ᱮᱢᱟᱫ ᱠᱚ ᱛᱟᱦᱮᱱ ᱛᱮ ᱛᱟᱭᱚᱢ ᱛᱮ ᱟᱹᱰᱤ ᱢᱟᱨᱟᱝ ᱞᱟᱹᱲᱦᱟᱹᱭ ᱦᱩᱭ ᱞᱮᱱᱟ ᱛᱟᱭᱚᱢ ᱛᱮ ᱟᱨ ᱢᱤᱫᱴᱮᱱ ᱯᱩᱞᱤᱭᱟᱹ ᱦᱚᱲ ᱯᱩᱞᱤᱭᱟᱹ ᱠᱚ ᱜᱚᱡ ᱠᱮᱫᱮᱭᱟ ᱟᱨ ᱚᱝᱠᱟ ᱛᱮ ᱯᱩᱞᱤᱥ ᱯᱚᱨᱥᱟᱥᱚᱱ ᱦᱚᱸᱠᱚ ᱥᱮᱴᱮᱨ ᱞᱮᱱᱛᱮ ᱟᱭᱢᱟ ᱰᱷᱮᱨ ᱵᱟᱨᱭᱟ ᱯᱮᱭᱟ ᱵᱟᱥ ᱛᱮᱠᱚ ᱦᱮᱡ ᱞᱮᱱᱟ ᱯᱩᱞᱤᱥ ᱯᱚᱨᱥᱟᱥᱚᱱ ᱚᱝᱠᱟ ᱞᱮᱠᱟᱛᱮ ᱚᱱᱟ ᱞᱟᱹᱲᱦᱟᱹᱭ ᱠᱚ ᱥᱟᱸᱵᱽᱲᱟᱣ ᱫᱟᱲᱮᱭᱟᱠᱟᱫᱟ ᱟᱨ ᱚᱝᱠᱟ ᱞᱮᱠᱟᱛᱮ ᱱᱚᱣᱟ ᱞᱟᱹᱲᱦᱟᱹᱭ ᱫᱚ ᱥᱟᱸᱵᱽᱲᱟᱣᱟᱠᱟᱱᱟ ᱫᱩᱱᱤᱭᱹᱟ ᱜᱮ ᱤᱧᱟᱹᱜ ᱵᱟᱰᱟᱭ ᱞᱮᱠᱟᱱ ᱢᱤᱫᱴᱮᱱ ᱵᱟᱨᱭᱟ ᱡᱟᱹᱛᱤ ᱨᱮᱱᱟᱜ ᱞᱟᱹᱲᱦᱟᱹᱭ ᱦᱚᱲ ᱟᱨ ᱥᱟᱱᱛᱟᱲ ᱟᱨ ᱯᱩᱞᱤᱭᱟᱹ ᱠᱚᱣᱟᱜ ᱞᱟᱹᱲᱦᱟᱹᱭ ᱤᱧ ᱵᱟᱲᱟᱭ ᱠᱟᱱ ᱛᱟᱦᱮᱱᱟ ᱱᱤᱭᱟᱹ ᱜᱮ ᱤᱧ ᱞᱟᱹᱭ ᱠᱮᱫᱟ